ᱦᱮᱞᱳ ᱦᱮᱸ ᱢᱮᱱ ᱤᱫᱟᱹᱧ ᱚᱱᱟ ᱠᱤ ᱢᱟᱱᱠᱚᱲ ᱥᱟᱹᱲᱤ ᱫᱚᱠᱟᱱ ᱠᱟᱱᱟ ᱢᱮᱱᱮᱫ ᱠᱟᱱ ᱛᱟᱦᱮᱱᱟᱹᱧ ᱥᱟᱹᱲᱤ ᱯᱟᱹᱧᱪᱤ ᱥᱟᱹᱲᱤᱧ ᱦᱟᱛᱟᱣ ᱠᱮᱭᱟ ᱫᱚᱥ ᱯᱤᱥ ᱜᱟᱱ ᱟᱫᱚ ᱟᱢᱟᱜ ᱫᱚᱠᱟᱱ ᱨᱮ ᱪᱮᱫ ᱞᱮᱠᱟ ᱰᱤᱥᱠᱟᱣᱩᱱᱴ ᱢᱮᱱᱟᱜ ᱟᱠᱟᱫᱟ ᱡᱩᱫᱤ ᱵᱷᱟᱜᱤ ᱢᱚᱛᱚᱱ ᱰᱤᱥᱠᱟᱣᱱᱴᱤᱧ ᱧᱟᱢᱟ ᱛᱟᱦᱚᱞᱮ ᱟᱨᱚ ᱢᱚᱬᱮ ᱜᱚᱴᱟᱝ ᱤᱧ ᱦᱟᱛᱟᱣᱟ

ᱪᱮᱫᱠᱟᱢ ᱮᱢᱟᱣᱟᱹᱧᱟᱹ ᱞᱟᱹᱭ ᱢᱮ